ᱟᱵᱚ ᱵᱷᱟᱨᱚᱛ ᱵᱚᱨᱥᱚ ᱨᱮ ᱟᱭᱢᱟ ᱨᱚᱠᱚᱢ ᱦᱚᱭ ᱦᱤᱸᱥᱤᱫ ᱧᱮᱞᱚᱜᱚᱜ ᱠᱟᱱᱟ ᱡᱮᱢᱚᱱ ᱫᱟᱜ ᱥᱮᱡᱽᱫᱚ ᱯᱨᱚᱪᱩᱨᱮ ᱫᱟᱜ ᱮᱫᱟ ᱰᱩᱵᱟᱹ ᱮᱫᱟᱭ ᱚᱲᱟᱜ ᱫᱩᱣᱟᱹᱨ ᱠᱚᱭ ᱨᱟᱹᱯᱩᱫ ᱪᱟᱵᱟᱭᱮᱫᱟ ᱦᱮᱸ ᱰᱩᱵᱟᱹ ᱛᱮ ᱟᱨ ᱡᱟᱦᱟᱸ ᱥᱮᱫ ᱧᱮᱞᱚᱜᱚᱜ ᱠᱟᱱᱟ ᱮᱠᱫᱚᱢ ᱫᱟᱜ ᱜᱮ ᱵᱟᱹᱱᱩᱜᱼᱟ ᱠᱷᱚᱨᱟ ᱮᱫᱟᱭ ᱪᱟᱥᱼᱵᱟᱥ ᱦᱚᱸ ᱵᱟᱝ ᱦᱩᱭᱩᱜ ᱠᱟᱱᱟ ᱟᱨ ᱱᱚᱣᱟ ᱠᱚᱨᱮᱱ ᱦᱚᱲ ᱫᱚᱠᱚ ᱪᱤᱠᱟᱹᱭᱟ ᱡᱟᱭᱜᱟ ᱠᱚ ᱟᱹᱠᱷᱨᱤᱧ ᱵᱟᱲᱟ ᱦᱚᱴᱚ ᱠᱟᱜ ᱠᱟᱱᱟ ᱫᱟᱹᱲ ᱫᱟᱠᱚ ᱡᱟᱦᱟᱸ ᱥᱮᱜ ᱱᱟᱞᱦᱟ ᱠᱟᱹᱢᱤ ᱠᱚ ᱪᱟᱞᱟᱜ ᱠᱟᱱᱟ ᱡᱟᱦᱟᱸ ᱞᱮᱠᱟ ᱠᱟᱛᱮᱫ ᱜᱮ ᱞᱟᱡᱽᱛᱚ ᱟᱹᱥᱩᱞ ᱦᱩᱭᱩᱜ ᱛᱟᱠᱚᱣᱟ ᱚᱱᱟ ᱡᱟᱭᱜᱟ ᱠᱚᱨᱮ ᱫᱚ ᱟᱹᱠᱷᱨᱤᱧ ᱵᱟᱲᱟ ᱠᱟᱛᱮᱫ ᱠᱚ ᱫᱟᱹᱲᱮᱜ ᱠᱷᱟᱡ ᱱᱩᱠᱩ ᱫᱚ ᱚᱱᱟ ᱠᱚ ᱵᱤᱞᱰᱤᱝ ᱫᱟᱠᱚ ᱞᱟᱹᱴᱩ ᱞᱟᱹᱴᱩ ᱯᱨᱳᱢᱳᱴᱟᱨ ᱠᱚ ᱦᱟᱛᱟᱣᱫᱟ ᱵᱤᱞᱰᱤᱝ ᱠᱚ ᱵᱮᱱᱟᱣᱫᱟ ᱚᱱᱠᱟ ᱠᱟᱛᱮᱫ ᱫᱚ ᱡᱚᱢᱤ ᱡᱟᱭᱜᱟ ᱦᱚᱸ ᱟᱫ ᱪᱟᱵᱟᱜ ᱠᱟᱱᱟ ᱪᱟᱥ ᱠᱷᱮᱛ ᱠᱚᱦᱚᱸ ᱚᱱᱠᱟ ᱚᱱᱠᱟ ᱛᱮᱜᱮ ᱪᱟᱵᱟᱜ ᱠᱟᱱᱟ ᱪᱟᱥᱼᱵᱟᱥ ᱫᱚ ᱟᱫᱚ ᱚᱠᱟᱨᱮ ᱦᱩᱭᱩᱜᱼᱟ ᱮᱠᱮᱱ ᱰᱟᱝᱜᱟ ᱮᱠᱮᱱ ᱠᱚ ᱵᱤᱞᱰᱤᱝᱫᱟ ᱳᱭ ᱵᱟᱝ ᱦᱩᱭᱩᱜ ᱠᱟᱱᱟ ᱪᱟᱥᱼᱵᱟᱥ ᱦᱚᱸ ᱟᱫᱚ ᱪᱮᱫ ᱦᱩᱭᱩᱜᱼᱟ